ᱵᱟᱜᱽᱣᱟᱱ ᱞᱟᱹᱭ ᱛᱮᱫᱚ ᱟᱹᱰᱤ ᱥᱮᱬᱟ ᱵᱟᱜᱽᱣᱟᱱ ᱦᱚᱸ ᱵᱩᱡᱷᱟᱹᱜᱼᱟ ᱟᱨ ᱠᱟᱹᱴᱤᱡᱼᱟᱜ ᱦᱚᱸ ᱛᱚᱵᱮ ᱤᱧ ᱫᱚ ᱡᱟᱦᱟᱸ ᱵᱟᱜᱽᱣᱟᱱ ᱞᱟᱹᱭᱛᱮᱫᱚ ᱵᱟᱦᱟ ᱵᱟᱜᱽᱣᱟᱱ ᱨᱮᱱᱟᱜ ᱠᱟᱛᱷᱟ ᱜᱮ ᱱᱚᱰᱮ ᱫᱩᱧ ᱧᱮᱞᱫᱟ ᱪᱮᱫᱟᱜ ᱥᱮ ᱤᱧᱟᱹᱜ ᱡᱟᱭᱜᱟ ᱨᱮ ᱢᱟᱱᱮ ᱵᱟᱡᱟᱨ ᱨᱮ ᱛᱟᱦᱮᱸᱠᱟᱛᱮ ᱚᱱᱠᱟᱱ ᱡᱟᱭᱜᱟ ᱫᱚ ᱵᱟᱹᱱᱩᱜᱼᱟ ᱴᱚᱵ ᱠᱚᱨᱮ ᱠᱚ ᱵᱟᱦᱟ ᱠᱚ ᱨᱚᱦᱚᱭ ᱠᱟᱱᱟ ᱴᱚᱵ ᱠᱚᱨᱮᱜᱮ ᱠᱟᱹᱴᱤᱡ ᱠᱟᱹᱴᱤᱡ ᱱᱚᱝᱠᱟᱱ ᱢᱟᱹᱨᱤᱪ ᱠᱚ ᱥᱮ ᱚᱠᱟᱞᱮᱠᱟᱱᱟᱜ ᱫᱟᱨᱮ ᱠᱚ ᱨᱚᱦᱚᱭ ᱠᱟᱱᱟ ᱟᱨ ᱚᱱᱮ ᱠᱚ ᱱᱟᱱᱟᱦᱩᱱᱟᱹᱨ ᱵᱟᱦᱟ ᱠᱚ ᱵᱟᱦᱟᱜᱼᱟ ᱟᱨ ᱚᱱᱠᱟᱞᱮᱠᱟᱛᱮ ᱟᱹᱰᱤ ᱪᱮᱨᱦᱟ ᱚᱲᱟᱜ ᱨᱮᱱᱟᱜ ᱦᱚᱸ ᱢᱤᱫᱴᱤᱡ ᱪᱮᱨᱦᱟ ᱯᱟᱞᱴᱟᱜᱼᱟ ᱢᱚᱱᱮ ᱡᱤᱣᱤ ᱦᱚᱸ ᱱᱚᱣᱟ ᱧᱮᱞᱛᱮ ᱵᱷᱟᱜᱮ ᱵᱩᱡᱷᱟᱹᱜᱼᱟ ᱟᱫᱚ ᱮᱴᱟᱜ ᱦᱚᱲᱟᱜ ᱚᱱᱟ ᱠᱚ ᱧᱮᱞ ᱠᱟᱛᱮ ᱜᱮ ᱤᱧ ᱦᱚᱸ ᱩᱫᱽᱜᱟᱹᱣ ᱫᱚ ᱦᱮᱡ ᱟᱹᱫᱤᱧᱟ ᱛᱟᱹᱭ ᱛᱚ ᱱᱚᱝᱠᱟ ᱮᱠᱮᱱ ᱚᱲᱟᱜ ᱥᱩᱢᱩᱝ ᱟᱨ ᱱᱚᱰᱮ ᱫᱚ ᱪᱷᱟᱴᱠᱟ ᱠᱚᱨᱮ ᱛᱟᱦᱮᱱᱟ ᱡᱟᱭᱜᱟ ᱥᱩᱢᱩᱝ ᱚᱱᱟᱛᱮᱫᱚ ᱡᱚᱛᱚ ᱫᱚᱨᱠᱟᱨ ᱥᱤᱛᱩᱝ ᱫᱤᱱ ᱦᱚᱸ ᱡᱩᱫ ᱫᱚ ᱵᱟᱝ ᱧᱮᱞᱚᱜᱼᱟ ᱟᱨ ᱨᱟᱵᱟᱝ ᱫᱤᱱ ᱦᱚᱸ ᱩᱱᱟᱹᱜ ᱡᱩᱛ ᱫᱚ ᱵᱟᱝ ᱧᱮᱞᱚᱜᱼᱟ ᱡᱟᱭᱦᱳᱠ ᱟᱫᱚ ᱮᱴᱟᱜ ᱠᱚᱣᱟᱜ ᱧᱮᱞ ᱠᱟᱛᱮ ᱜᱮ ᱟᱨᱤᱧ ᱧᱮᱞ ᱮᱫᱟ ᱚᱱᱟ ᱠᱚᱨᱮ ᱚᱛ ᱠᱚᱨᱮ ᱦᱚᱸ ᱫᱟᱨᱮ ᱠᱚ ᱵᱟᱦᱟ ᱠᱚ ᱨᱚᱦᱚᱭ ᱜᱟᱱᱚᱜᱼᱟ ᱟᱫᱚ ᱚᱱᱠᱟ ᱚᱱᱠᱟ ᱛᱮ ᱱᱤᱛᱚᱜ ᱫᱚ ᱢᱤᱫ ᱵᱟᱨ ᱠᱟᱱᱴᱷᱟᱲ ᱫᱟᱨᱮ ᱫᱚ ᱢᱮᱱᱟᱜᱼᱟ ᱟᱨ ᱚᱱᱠᱟᱞᱮᱠᱟᱛᱮ ᱯᱤᱭᱟᱹᱨᱤ ᱫᱟᱨᱮ ᱢᱮᱱᱟᱜᱼᱟ ᱩᱞ ᱫᱟᱨᱮ ᱢᱤᱫᱴᱟᱹᱝ ᱢᱮᱱᱟᱜᱼᱟ ᱛᱚ ᱱᱟᱨᱠᱳᱞ ᱫᱟᱨᱮ ᱦᱚᱸ ᱚᱱᱠᱟ ᱜᱮ ᱢᱤᱫᱴᱟᱝ ᱢᱮᱱᱟᱜᱼᱟ ᱟᱨ ᱚᱝᱠᱟᱞᱮᱠᱟ ᱠᱟᱛᱮ ᱚᱱᱟ ᱠᱚ ᱪᱚᱨᱪᱟ ᱵᱟᱲᱟ ᱠᱟᱛᱮ ᱟᱫᱚ ᱵᱷᱟᱜᱽᱣᱟᱱ ᱫᱚ ᱱᱤᱝᱠᱟᱹ ᱞᱮᱠᱟ ᱜᱮ ᱟᱨ ᱩᱫᱽᱜᱟᱹᱣ ᱫᱚ ᱟᱨᱠᱚᱣᱟᱜ ᱧᱮᱞ ᱠᱟᱛᱮ ᱜᱮ ᱚᱱᱟ ᱫᱚ ᱩᱥᱠᱩᱨ ᱫᱚ ᱧᱟᱢᱟᱠᱟᱱᱟ ᱟᱨ ᱚᱱᱟ ᱞᱮᱠᱟᱛᱮ ᱛᱮᱜᱮ ᱱᱚᱣᱟ ᱵᱟᱜᱽᱣᱟᱱ ᱫᱚ ᱦᱚᱜᱼᱚᱭ ᱱᱚᱝᱠᱟᱱ ᱵᱟᱜᱽᱣᱟᱱ ᱛᱮᱭᱟᱨᱟᱠᱟᱱᱟ